ᱱᱚᱜᱼᱚᱭ ᱪᱮᱫᱟᱜ ᱥᱮ ᱱᱤᱛᱚᱜ ᱫᱚᱻ ᱵᱟᱨ ᱪᱟᱠᱟ ᱜᱟᱹᱲᱤᱫᱚ ᱡᱚᱛᱚ ᱟᱹᱛᱩ ᱨᱮᱜᱮ ᱯᱮᱨᱮᱡ ᱮᱱᱟ ᱚᱲᱟᱜᱨᱮ ᱢᱤᱫᱴᱟᱝ ᱵᱟᱨᱭᱟ ᱯᱮᱭᱟ ᱫᱷᱟᱹᱨᱤᱡ ᱠᱚ ᱯᱮᱨᱮᱡ ᱠᱮᱫᱼᱟ ᱢᱟᱱᱮ ᱟᱯᱟᱼᱦᱚᱯᱚᱱ ᱠᱤᱱ ᱦᱟᱛᱟᱣ ᱡᱚᱝ ᱠᱟᱱᱟ ᱵᱟᱨᱭᱟ ᱟᱢ ᱢᱤᱫᱴᱟᱝ ᱤᱧ ᱢᱤᱫᱴᱟᱝ ᱚᱱᱠᱟᱛᱮ ᱟᱜᱟᱢ ᱫᱤᱱ ᱨᱮᱫᱚ ᱦᱟᱯᱮᱧ ᱢᱚᱱᱮᱭᱟ ᱯᱟᱞᱮᱫ ᱪᱟᱨ ᱪᱟᱠᱟ ᱜᱮᱠᱚ ᱦᱟᱛᱟᱣᱟ ᱱᱟᱦᱟᱜ ᱱᱤᱛᱚᱜ ᱫᱚ ᱟᱨ ᱱᱚᱣᱟᱠᱚ ᱯᱟᱣᱲᱤ ᱦᱟᱛᱟᱣ ᱫᱟᱲᱭᱟᱜᱼᱟ ᱢᱮᱱᱛᱮ ᱢᱟᱱᱮ